ᱤᱧ ᱫᱚ ᱯᱩᱨᱩᱞᱤᱭᱟᱹ ᱡᱮᱞᱟ ᱨᱮᱱ ᱚᱡᱳᱫᱽᱫᱷᱟ ᱯᱟᱦᱟᱲ ᱨᱮᱱ ᱵᱟᱥᱤᱱᱫᱟ ᱠᱟᱱᱟᱹᱧ ᱛᱚ ᱟᱞᱮ ᱱᱚᱣᱟ ᱥᱩᱨᱼᱥᱩᱯᱩᱨ ᱧᱮᱞᱚᱜ ᱞᱮᱠᱟᱱ ᱡᱟᱭᱜᱟ ᱠᱤᱝᱵᱟ ᱫᱟᱬᱟᱱ ᱞᱮᱠᱟᱱ ᱡᱟᱭᱜᱟ ᱫᱚ ᱟᱹᱰᱤ ᱵᱷᱟᱹᱜᱤ ᱵᱷᱟᱹᱜᱤ ᱢᱮᱱᱟᱜᱼᱟ ᱵᱟᱭᱨᱮ ᱠᱷᱚᱱᱟᱜ ᱡᱮᱢᱚᱱ ᱴᱩᱨᱤᱥᱴ ᱠᱚᱠᱚ ᱦᱤᱡᱩᱜᱼᱟᱠᱚ ᱦᱮᱸ ᱛᱟᱨᱯᱚᱨ ᱡᱮᱢᱚᱱ ᱦᱩᱭᱩᱜ ᱠᱟᱱᱟ ᱵᱟᱢᱱᱤ ᱯᱷᱚᱞᱥ ᱯᱟᱠᱷᱤ ᱯᱟᱦᱟᱲ ᱢᱮᱨᱵᱮᱞ ᱞᱮᱠ ᱴᱷᱩᱲᱜᱟ ᱯᱷᱚᱞᱥ ᱛᱚ ᱟᱞᱮ ᱫᱚ ᱥᱟᱺᱜᱤᱧ ᱵᱚᱞᱛᱮ ᱫᱚ ᱱᱚᱰᱮ ᱫᱚ ᱠᱷᱩᱵ ᱮᱠᱴᱟ ᱫᱚ ᱵᱟᱝ ᱥᱟᱺᱜᱤᱧᱚᱜ ᱛᱟᱞᱮᱭᱟ ᱠᱟᱨᱚᱱ ᱟᱛᱳ ᱦᱚᱸ ᱥᱩᱨ ᱜᱮᱛᱟᱞᱮᱭᱟ ᱱᱚᱰᱮ ᱠᱷᱚᱱᱟᱜ ᱫᱚ ᱚᱱᱟ ᱠᱚ ᱫᱟᱲᱟᱱ ᱡᱟᱭᱜᱟ ᱧᱮᱞ ᱛᱮᱱᱟᱜ ᱛᱮᱫᱚ ᱛᱚ ᱟᱞᱮ ᱫᱚ ᱢᱚᱴᱚᱨ ᱥᱟᱭᱠᱮᱞ ᱛᱮ ᱠᱤᱝᱵᱟ ᱥᱟᱭᱠᱮᱞ ᱛᱮ ᱟᱨ ᱥᱟᱭᱠᱮᱞ ᱛᱮᱞᱮ ᱥᱮᱱᱚᱜᱼᱟ ᱠᱷᱩᱵ ᱮᱠᱴᱟ ᱫᱚ ᱵᱟᱝ ᱦᱩᱭᱩᱜᱼᱟ ᱳᱭ ᱟᱫᱷ ᱜᱷᱚᱱᱴᱟ ᱞᱮᱠᱟ ᱤᱱᱠᱟ ᱦᱩᱭᱩᱜᱼᱟ ᱛᱟᱨᱯᱚᱨᱮ ᱡᱚᱢᱟᱜ ᱮᱢᱱᱤ ᱡᱚᱢ ᱫᱚᱠᱟᱱ ᱠᱚ ᱦᱳᱴᱮᱞ ᱠᱚ ᱟᱨᱠᱤ ᱢᱮᱱᱟᱜᱼᱟ ᱚᱱᱟ ᱫᱚ ᱚᱡᱳᱫᱽᱫᱷᱟ ᱨᱮᱜᱮ ᱵᱚᱠᱟᱨᱚ ᱚᱡᱳᱫᱽᱫᱷᱟ ᱨᱮᱜᱮ ᱛᱚ ᱚᱸᱰᱮ ᱜᱮ ᱥᱟᱱᱟᱢ ᱠᱤᱪᱷᱩ ᱧᱟᱢᱚᱜᱼᱟ ᱟᱨᱠᱤ ᱮᱢᱱᱤ ᱡᱟᱦᱟᱱᱟᱜ ᱮᱢᱱᱤ ᱡᱚᱢ ᱛᱮᱱᱟᱜ ᱦᱚᱸ ᱵᱨᱮᱠ ᱯᱷᱟᱥᱴ ᱡᱟᱦᱟᱸ ᱠᱚ ᱦᱩᱭᱩᱜᱼᱟ ᱞᱟᱧᱪ ᱞᱟᱹᱜᱤᱫ ᱛᱮᱦᱚᱸ ᱚᱸᱰᱮ ᱜᱮ ᱚᱡᱳᱫᱽᱫᱷᱟ ᱨᱮᱜᱮ ᱦᱩᱭᱩᱜᱼᱟ ᱛᱟᱨᱯᱚᱨ ᱮᱢᱱᱤ ᱦᱚᱨᱚᱜ ᱵᱟᱸᱫᱮ ᱠᱚ ᱚᱱᱟ ᱦᱚᱸ ᱚᱡᱳᱫᱽᱫᱷᱟ ᱨᱮᱜᱮ ᱟᱞᱮ ᱫᱚ ᱮᱢᱱᱤ ᱡᱩᱫᱤ ᱵᱷᱟᱜᱮ ᱵᱷᱟᱜᱮ ᱡᱩᱫᱤ ᱢᱟᱱᱮ ᱠᱤᱨᱤᱧ ᱠᱤᱨᱤᱝᱟᱞᱮ ᱛᱟᱦᱚᱞᱮ ᱚᱱᱟᱛᱮᱫᱚ ᱟᱞᱮ ᱫᱚ ᱢᱟᱱᱮ ᱯᱩᱨᱩᱞᱤᱭᱟᱹ ᱪᱟᱞᱟᱜ ᱦᱩᱭᱩᱜ ᱛᱟᱞᱮᱭᱟ ᱟᱨᱠᱤ ᱚᱱᱠᱟᱱ ᱵᱷᱟᱜᱮᱭᱟᱜ ᱡᱩᱫᱤ ᱦᱚᱨᱚᱜ ᱥᱟᱱᱟᱞᱮᱭᱟ ᱦᱮᱸ ᱚᱱᱟ ᱠᱚᱫᱚ ᱛᱚ ᱮᱢᱱᱤ ᱥᱟᱫᱷᱟᱨᱚᱱ ᱡᱟᱦᱟᱸ ᱡᱤᱱᱤᱥ ᱠᱚ ᱧᱟᱢᱚᱜᱼᱟ ᱚᱱᱟ ᱫᱚ ᱚᱡᱳᱫᱽᱫᱷᱟ ᱨᱮᱜᱮ ᱟᱞᱮ ᱫᱚᱞᱮ ᱦᱟᱛᱟᱣᱟᱞᱮ ᱛᱟᱪᱷᱟᱲᱟ ᱫᱚ ᱟᱞᱮ ᱥᱩᱨ ᱥᱩᱯᱩᱨ ᱫᱚ ᱚᱱᱠᱟᱱ ᱫᱚᱠᱟᱱ ᱦᱚᱸ ᱵᱟᱹᱱᱩᱜᱼᱟ ᱟᱨ